ᱱᱚᱣᱟ ᱠᱷᱮᱞᱳᱰᱨᱮ ᱡᱤᱛᱠᱟᱹᱨ ᱟᱨ ᱯᱟᱹᱰᱩ ᱫᱚ ᱦᱩᱭᱩᱜ ᱜᱮᱭᱟ ᱦᱮᱸ ᱡᱤᱛᱠᱟᱹᱨ ᱞᱮᱱᱠᱷᱟᱱ ᱫᱚ ᱟᱹᱰᱤ ᱠᱩᱥᱤ ᱨᱟᱹᱥᱠᱟᱹ ᱟᱹᱭᱠᱟᱹᱜᱼᱟ ᱟᱨ ᱯᱟᱹᱰᱩ ᱞᱮᱱᱠᱷᱟᱡ ᱫᱚ ᱠᱚᱥᱴᱚ ᱜᱮ ᱟᱹᱭᱠᱟᱹᱜᱼᱟ ᱛᱚᱵᱮ ᱜᱟᱛᱮ ᱡᱤᱛᱟᱹᱣ ᱞᱮᱱᱠᱷᱟᱱ ᱡᱤᱛᱟᱹᱣ ᱞᱮᱱᱠᱷᱟᱱ ᱜᱟᱛᱮ ᱨᱮᱫᱚ ᱟᱹᱰᱤ ᱨᱟᱹᱥᱠᱟᱹ ᱠᱩᱥᱤ ᱴᱚᱞᱟ ᱠᱚᱨᱮᱱ ᱦᱚᱸ ᱠᱚ ᱟᱹᱭᱠᱟᱹᱣᱟ ᱦᱮᱡ ᱞᱮᱱᱠᱷᱟᱱ ᱠᱚ ᱢᱮᱱᱟ ᱱᱩᱠᱩ ᱫᱚᱠᱚ ᱡᱤᱛᱟᱹᱣ ᱮᱱᱟ ᱛᱮᱦᱤᱧ ᱨᱟᱹᱥᱠᱟᱹ ᱜᱮ ᱟᱨᱮᱢ ᱯᱟᱹᱰᱩ ᱞᱮᱱᱠᱷᱟᱱ ᱫᱚ ᱠᱚᱥᱴᱚ ᱜᱮ ᱦᱮᱡ ᱠᱟᱛᱮᱜ ᱦᱚᱸ ᱡᱚᱛᱚ ᱦᱚᱲ ᱠᱚ ᱢᱮᱱᱟ ᱱᱩᱠᱩ ᱢᱟᱠᱚ ᱯᱟᱹᱰᱩ ᱦᱮᱡ ᱮᱱ ᱜᱟᱛᱮ ᱢᱟ ᱵᱟᱠᱚ ᱵᱟᱲᱟᱭᱟ ᱟᱨ ᱠᱚ ᱪᱟᱞᱟᱣ ᱠᱟᱱᱟ ᱮᱠᱮᱱ ᱞᱮᱲᱮᱥᱤᱭᱟᱹ ᱩᱱᱟᱹᱜ ᱜᱟᱱ ᱯᱚᱭᱥᱟ ᱠᱚ ᱮᱢ ᱠᱮᱫᱟ ᱜᱟᱛᱮᱨᱮ ᱯᱷᱮᱰᱚᱜ ᱞᱟᱹᱜᱤᱫ ᱟᱨ ᱵᱟᱠᱚ ᱫᱟᱲᱮᱭᱟᱫᱟ ᱛᱚᱵᱮ ᱯᱟᱹᱰᱩᱜ ᱦᱚᱸ ᱵᱷᱟᱹᱜᱤ ᱜᱮᱭᱟ ᱪᱮᱫᱟᱜ ᱥᱮ ᱯᱨᱮᱠᱴᱤᱥ ᱦᱩᱭᱩᱜᱼᱟ ᱟᱨᱚ ᱪᱮᱫ ᱦᱩᱭᱩᱜᱼᱟ ᱡᱟᱛᱮ ᱟᱨᱚ ᱡᱚᱠᱷᱚᱱ ᱜᱟᱛᱮᱜ ᱮᱢ ᱯᱷᱮᱰᱚᱜᱼᱟ ᱛᱚᱠᱷᱚᱱ ᱚᱠᱚᱭᱦᱚᱸ ᱡᱮᱱᱚ ᱵᱟᱠᱚ ᱦᱟᱨᱟᱣ ᱫᱟᱲᱮᱭᱟᱢ ᱡᱚᱛᱚ ᱞᱮᱠᱟ ᱚᱱᱟ ᱵᱩᱡᱷᱟᱹᱣ ᱦᱤᱡᱩᱜᱼᱟ ᱚᱱᱟ ᱫᱤᱥ ᱦᱩᱫᱤᱥ ᱦᱩᱭᱩᱜ ᱠᱟᱱᱟ ᱦᱤᱨᱟᱹᱣ ᱞᱮᱱᱠᱷᱟᱱ ᱮᱢ ᱡᱮ ᱵᱟᱨᱮ ᱵᱟᱨ ᱵᱟᱹᱧ ᱞᱟᱡᱟ ᱯᱟᱲᱟᱜᱼᱟ ᱱᱤᱭᱟᱹ ᱵᱟᱨ ᱫᱚᱧ ᱦᱤᱨᱟᱹᱜ ᱜᱮᱭᱟ ᱡᱤᱛᱟᱹᱜ ᱜᱮᱭᱟ ᱦᱤᱨᱟᱹᱣ ᱠᱷᱚᱡ ᱫᱚ ᱚᱱᱟᱛᱮ ᱦᱤᱨᱟᱹᱣ ᱦᱚᱸ ᱫᱚᱨᱠᱟᱨ ᱜᱮᱭᱟ ᱥᱚᱵ ᱥᱚᱢᱚᱭ ᱡᱤᱛᱟᱹᱣ ᱞᱮᱱᱠᱷᱟᱱ ᱫᱚ ᱵᱟᱝ ᱦᱩᱭᱩᱜᱼᱟ